ᱦᱮᱞᱳ ᱦᱮᱞᱳ ᱚᱠᱚᱭᱮᱢ ᱢᱮᱱᱮᱫᱼᱟ ᱟᱸᱡᱚᱢᱚᱜ ᱠᱟᱱᱟ ᱚᱠᱚᱭᱮᱢ ᱢᱮᱱᱮᱫᱼᱟ ᱚ ᱪᱮᱫ ᱞᱟᱹᱜᱤᱫ ᱮᱢ ᱯᱷᱳᱱᱟᱠᱟᱜᱼᱟ ᱦᱩᱸ ᱪᱟᱥ ᱠᱚᱫᱚ ᱪᱮᱫ ᱦᱩᱭᱩᱜᱼᱟ ᱦᱩᱸ ᱥᱚᱨᱟᱭᱠᱮᱞᱞᱟ ᱡᱮᱞᱟ ᱨᱮᱫᱚ ᱢᱤᱫ ᱫᱷᱟᱣ ᱜᱮ ᱵᱟᱨ ᱫᱷᱟᱣ ᱫᱚ ᱵᱟᱝᱜᱮ ᱦᱚᱸ ᱥᱚᱵᱽᱡᱤ ᱠᱚ ᱡᱟᱦᱟᱸᱭ ᱨᱚᱦᱚᱭ ᱥᱟᱱᱟᱭᱮᱭᱟ ᱩᱱᱤᱭ ᱨᱚᱦᱚᱭᱟ ᱡᱚᱛᱚ ᱦᱚᱲ ᱫᱚ ᱵᱟᱠᱚ ᱪᱟᱥᱟ ᱥᱚᱵᱽᱡᱤ ᱠᱚᱫᱚ ᱡᱟᱦᱟᱸᱭᱟᱜ ᱡᱟᱦᱟᱸᱞᱮᱠᱟ ᱫᱟᱜ ᱨᱮᱱᱟᱜ ᱥᱩᱵᱤᱫᱟ ᱛᱟᱦᱮᱱᱟ ᱩᱱᱤ ᱫᱚ ᱪᱟᱥᱟᱭ ᱥᱚᱵᱽᱡᱤ ᱠᱚ ᱡᱟᱦᱟᱸᱭᱟᱜ ᱫᱟᱜ ᱥᱩᱵᱤᱫᱟ ᱵᱟᱝ ᱛᱟᱦᱮᱱᱟ ᱩᱱᱤ ᱫᱚ ᱵᱟᱭ ᱪᱟᱥᱟ ᱫᱟᱜ ᱫᱚ ᱩᱱᱟᱹᱜ ᱫᱚ ᱥᱩᱵᱤᱫᱟ ᱫᱚ ᱵᱟᱹᱪᱩᱜᱼᱟ ᱡᱟᱦᱟᱸᱭᱟᱜ ᱜᱮ ᱜᱟᱞᱰᱷᱟᱜ ᱠᱚ ᱛᱟᱦᱮᱱᱟ ᱠᱩᱧ ᱠᱚ ᱛᱟᱦᱮᱱᱟ ᱩᱱᱠᱩᱣᱟᱜ ᱫᱚ ᱥᱩᱵᱤᱫᱷᱟ ᱜᱮᱭᱟ ᱚᱱᱟ ᱠᱚᱨᱮ ᱠᱷᱚᱱ ᱠᱚ ᱯᱟᱴᱟᱣᱟ ᱟᱫᱮᱱ ᱠᱚ ᱪᱟᱥᱟ ᱦᱳᱭ ᱟᱨ ᱡᱟᱦᱟᱸᱭᱟᱜ ᱠᱚ ᱵᱟᱝ ᱩᱱᱠᱩ ᱫᱚ ᱥᱮᱨᱢᱟ ᱫᱟᱜ ᱵᱷᱚᱨᱥᱟ ᱜᱮ ᱦᱚᱸ ᱠᱮᱱᱮᱞ ᱠᱚᱫᱚ ᱵᱟ ᱪᱩᱜᱼᱟ ᱦᱳᱭ ᱠᱩᱧ ᱠᱚ ᱜᱟᱞᱰᱷᱟᱜ ᱠᱚ ᱦᱳᱭ ᱩᱱᱠᱩᱣᱟᱜ ᱜᱮ ᱟᱹᱥᱩᱞ ᱠᱚᱜᱮᱭᱟᱠᱚ ᱰᱟᱝᱨᱤ ᱠᱚᱦᱚᱸ ᱢᱮᱨᱚᱢ ᱠᱚᱦᱚᱸ ᱥᱩᱠᱨᱤ ᱠᱚᱦᱚᱸ ᱥᱤᱢ ᱠᱚ ᱵᱷᱤᱰᱤ ᱠᱚ ᱦᱩᱸ ᱦᱳᱭ ᱡᱟᱦᱟᱸᱭ ᱡᱟᱦᱟᱸᱞᱮᱠᱟ ᱟᱫᱷᱟᱢ ᱠᱚᱫᱚ ᱥᱟᱸᱜᱮ ᱥᱟᱸᱜᱮ ᱠᱚ ᱟᱹᱥᱩᱞ ᱠᱚᱣᱟ ᱟᱫᱷᱟᱱ ᱠᱚᱫᱚ ᱠᱚᱢ ᱠᱚᱢ ᱦᱩᱸ ᱡᱟᱦᱟᱸᱭ ᱡᱟᱦᱟᱸ ᱞᱮᱠᱟ ᱠᱚ ᱟᱹᱥᱩᱞ ᱫᱟᱲᱮᱭᱟᱠᱚᱣᱟ ᱚᱝᱠᱟ ᱠᱚ ᱟᱹᱥᱩᱞ ᱠᱚᱣᱟ ᱦᱩᱸ ᱵᱟᱝ ᱜᱮ ᱢᱤᱫ ᱫᱷᱟᱣ ᱜᱮ ᱦᱩᱸ ᱤᱱᱟᱹᱜᱮ ᱠᱩᱞᱤ ᱨᱮᱱᱟᱜ ᱛᱟᱦᱮᱸᱠᱟᱱᱟ ᱦᱚᱸ ᱦᱚᱸ ᱦᱳᱭ ᱛᱚ ᱴᱷᱤᱠᱜᱮᱭᱟ ᱦᱳᱭ